ᱤᱧ ᱦᱩᱫᱤᱥᱟ ᱛᱟᱭᱚᱢ ᱫᱟᱨᱟᱢ ᱨᱮᱱ ᱜᱤᱫᱽᱨᱟᱹ ᱚᱠᱚᱭ ᱠᱚ ᱦᱤᱡᱩᱜ ᱠᱟᱱᱟ ᱩᱱᱠᱩᱣᱟᱜ ᱟᱵᱚᱣᱟᱜ ᱯᱟᱹᱨᱥᱤ ᱥᱮᱬᱟ ᱟᱠᱚ ᱞᱟᱹᱠᱛᱤ ᱠᱟᱱᱟ ᱟᱨ ᱟᱵᱚ ᱟᱫᱤᱵᱟᱥᱤ ᱢᱩᱫᱽᱨᱮ ᱯᱟᱹᱦᱤᱞ ᱚᱠᱟᱠᱚ ᱠᱟᱛᱷᱟ ᱢᱮᱱᱟᱜᱼᱟ ᱚᱱᱟ ᱠᱚ ᱠᱟᱛᱷᱟ ᱜᱤᱫᱽᱨᱟᱹ ᱠᱚ ᱡᱟᱛᱮ ᱠᱚ ᱵᱟᱲᱟᱭ ᱧᱟᱢ ᱚᱱᱟ ᱞᱟᱹᱜᱤᱫ ᱛᱮ ᱟᱵᱚᱨᱮᱱ ᱚᱠᱚᱭ ᱠᱚ ᱚᱱᱚᱞᱤᱭᱟᱹ ᱠᱚ ᱢᱮᱱᱟᱜ ᱠᱚ ᱩᱱᱠᱩ ᱟᱠᱚᱣᱟᱜ ᱚᱠᱟᱴᱟᱜ ᱵᱟᱲᱟᱭ ᱨᱮᱱᱟᱜ ᱠᱟᱛᱷᱟ ᱚᱱᱟ ᱡᱟᱛᱮ ᱯᱩᱛᱷᱤ ᱟᱠᱟᱨᱛᱮᱠᱚ ᱪᱷᱟᱯᱟ ᱥᱚᱫᱚᱨ ᱢᱟ ᱡᱟᱛᱮ ᱟᱵᱚᱣᱟᱜ ᱢᱟᱨᱮ ᱠᱚ ᱚᱠᱟ ᱠᱚ ᱡᱤᱱᱤᱥ ᱢᱮᱱᱟᱜ ᱛᱟᱵᱚᱱᱟ ᱵᱟᱝ ᱵᱟᱲᱟᱭ ᱡᱤᱱᱤᱥ ᱚᱱᱟ ᱡᱟᱛᱮ ᱟᱞᱚ ᱟᱫᱚᱜ ᱛᱟᱵᱚᱱ ᱢᱟ ᱟᱨ ᱵᱟᱝᱠᱷᱟᱱ ᱱᱚᱣᱟ ᱠᱚ ᱡᱤᱱᱤᱥ ᱱᱚᱣᱟ ᱠᱚ ᱠᱟᱛᱷᱟ ᱱᱚᱣᱟ ᱠᱚ ᱟᱵᱚ ᱛᱟᱞᱟᱨᱮ ᱚᱞᱵᱤᱞ ᱠᱟᱛᱮᱫ ᱵᱟᱵᱚ ᱫᱚᱦᱚ ᱞᱮᱠᱷᱟᱱ ᱦᱚᱭᱛᱳ ᱟᱵᱚᱣᱟᱜ ᱚᱠᱟᱴᱚᱣᱟᱜ ᱱᱟᱜᱟᱢ ᱨᱮᱱᱟᱜ ᱡᱤᱱᱤᱥ ᱢᱮᱱᱟᱜ ᱥᱮ ᱥᱮᱫᱟᱭ ᱨᱮᱱᱟᱜ ᱟᱹᱨᱤᱪᱟᱹᱞᱤ ᱨᱮᱱᱟᱜ ᱠᱟᱛᱷᱟ ᱢᱮᱱᱟᱜ ᱚᱱᱟ ᱱᱟᱦᱟᱜ ᱜᱤᱫᱽᱨᱟᱹ ᱠᱤᱱᱛᱩ ᱠᱚ ᱦᱤᱲᱤᱧᱟ ᱚᱱᱟ ᱤᱭᱟᱹᱛᱮ ᱤᱧ ᱦᱩᱫᱤᱥᱟ ᱥᱮ ᱤᱧ ᱢᱮᱱᱟ ᱡᱟᱛᱮ ᱟᱵᱚᱣᱟᱜ ᱱᱟᱜᱟᱢ ᱥᱮ ᱢᱟᱨᱮ ᱠᱟᱛᱷᱟ ᱡᱟᱛᱮ ᱟᱞᱚ ᱟᱫᱚᱜ ᱛᱟᱵᱚᱱ ᱢᱟ ᱥᱮ ᱟᱵᱚ ᱥᱚᱢᱟᱡᱽ ᱠᱷᱚᱱ ᱟᱞᱚ ᱪᱟᱵᱟᱜ ᱛᱟᱵᱚᱱ ᱢᱟ ᱚᱱᱟ ᱞᱟᱹᱜᱤᱫ ᱛᱮ ᱟᱵᱚ ᱚᱠᱚᱭ ᱠᱚ ᱜᱤᱫᱽᱨᱟᱹ ᱱᱤᱛᱚᱜ ᱠᱚ ᱦᱟᱨᱟᱜ ᱠᱟᱱ ᱛᱟᱵᱚᱱᱟ ᱩᱱᱠᱩ ᱡᱟᱛᱮ ᱠᱚ ᱵᱟᱲᱟᱭ ᱢᱟ ᱟᱨ ᱱᱚᱣᱟ ᱪᱷᱟᱲᱟ ᱤᱧ ᱢᱮᱱᱟ ᱡᱮ ᱟᱵᱚᱣᱟᱜ ᱥᱟᱱᱛᱟᱲᱤ ᱯᱟᱹᱨᱥᱤ ᱛᱮ ᱡᱟᱛᱮ ᱟᱵᱚᱨᱮᱱ ᱜᱤᱫᱽᱨᱟᱹ ᱠᱚ ᱚᱞᱚᱜ ᱯᱟᱲᱦᱟᱜ ᱠᱚ ᱥᱮᱬᱟᱭ ᱢᱟ ᱚᱱᱟ ᱞᱮᱠᱟᱛᱮ ᱟᱵᱚ ᱡᱮ ᱚᱠᱟ ᱪᱤᱠᱤ ᱢᱮᱱᱟᱜ ᱛᱟᱵᱚᱱ ᱚᱱᱟ ᱟᱹᱰᱤ ᱵᱚᱱ ᱥᱮᱬᱟ ᱟᱠᱚᱣᱟ ᱟᱨ ᱤᱥᱠᱩᱞ ᱠᱚᱨᱮ ᱦᱚᱸ ᱜᱤᱫᱽᱨᱟᱹ ᱵᱚᱱ ᱠᱳᱞ ᱠᱟᱠᱚᱣᱟ ᱡᱮᱢᱚᱱ ᱟᱵᱚ ᱫᱚᱵᱚᱱ ᱦᱩᱭᱩᱜ ᱠᱟᱱᱟ ᱟᱫᱤᱵᱟᱥᱤ ᱥᱟᱱᱛᱟᱲ ᱦᱚᱲ ᱟᱵᱚ ᱱᱚᱜᱼᱚᱭ ᱟᱵᱚ ᱛᱟᱞᱟᱨᱮ ᱥᱤᱠᱷᱱᱟᱹᱛ ᱵᱟᱝ ᱠᱟᱠᱷᱟᱱ ᱛᱮ ᱟᱵᱚ ᱡᱚᱛᱚ ᱦᱚᱲ ᱠᱷᱚᱡ ᱵᱚᱱ ᱛᱟᱭᱱᱚᱢ ᱟᱠᱟᱱᱟ ᱟᱨ ᱵᱟᱠᱷᱟᱡ ᱟᱵᱚ ᱫᱚᱠᱚ ᱢᱮᱛᱟ ᱵᱚᱱᱟ ᱟᱫᱤᱵᱟᱥᱤ ᱟᱫᱤᱵᱟᱥᱤ ᱫᱚ ᱵᱟᱠᱚ ᱤᱧ ᱢᱮᱱᱟ ᱥᱮᱫᱟᱭ ᱨᱮᱱ ᱦᱚᱲ ᱚᱠᱚᱭ ᱫᱷᱟᱹᱨᱛᱤ ᱥᱤᱨᱡᱚᱱ ᱨᱮᱱ ᱥᱤᱨᱡᱚᱱ ᱠᱷᱚᱡ ᱮᱛᱚᱦᱚᱵ ᱨᱮᱠᱚ ᱥᱚᱦᱚᱨ ᱥᱮᱠᱚ ᱦᱮᱡ ᱟᱠᱟᱱᱟ ᱛᱮᱦᱮᱧ ᱟᱵᱚᱜᱮ ᱠᱟᱛᱷᱟᱭ ᱟᱫᱤᱢ ᱟᱫᱤᱵᱟᱥᱤ ᱟᱨ ᱱᱤᱛᱚᱜ ᱫᱚᱵᱚᱱ ᱧᱮᱞ ᱮᱫᱟ ᱡᱚᱛᱚ ᱠᱷᱚᱱ ᱥᱮ ᱡᱚᱛᱚ ᱡᱟᱹᱛ ᱠᱷᱚᱱ ᱟᱵᱚ ᱫᱚ ᱛᱟᱭᱚᱢ ᱨᱮ ᱢᱮᱱᱟᱜ ᱵᱚᱱᱟ ᱠᱟᱨᱚᱱ ᱟᱵᱚᱣᱟᱜ ᱥᱤᱠᱷᱱᱟᱹᱛ ᱵᱟᱹᱱᱩᱜ ᱛᱟᱵᱚᱱᱟ ᱥᱮ ᱟᱵᱚᱣᱟᱜ ᱛᱟᱞᱟᱨᱮ ᱥᱮᱫᱟᱭ ᱚᱠᱟ ᱞᱮᱠᱟ ᱠᱚ ᱛᱟᱦᱮᱸ ᱠᱟᱱᱟ ᱚᱱᱟ ᱨᱮᱱᱟᱜ ᱱᱟᱜᱟᱢ ᱠᱟᱛᱷᱟ ᱵᱟᱹᱱᱩᱜᱼᱟ ᱥᱮ ᱵᱟᱰᱟᱭ ᱵᱟᱹᱱᱩᱜ ᱛᱟᱵᱚᱱᱟ ᱚᱱᱟ ᱠᱟᱠᱷᱟᱱᱛᱮ ᱟᱵᱚ ᱫᱚ ᱦᱚᱭᱛᱳ ᱛᱟᱭᱱᱚᱢ ᱛᱮᱵᱚᱱ ᱡᱚᱛᱚ ᱡᱟᱹᱛ ᱠᱷᱚᱱ ᱵᱚᱱ ᱛᱟᱭᱱᱚᱢ ᱪᱟᱞᱟᱜ ᱠᱟᱱᱟ ᱟᱫᱚ ᱚᱱᱟᱛᱮ ᱤᱧ ᱢᱮᱱᱟ ᱤᱧᱫᱚ ᱢᱟ ᱡᱚᱛᱚ ᱦᱚᱲ ᱡᱟᱛᱮ ᱱᱚᱣᱟ ᱚᱠᱚᱭ ᱠᱚ ᱵᱳᱭ ᱯᱩᱥᱛᱚᱠ ᱵᱚᱱ ᱚᱞᱮᱫᱟ ᱟᱵᱚ ᱡᱟᱵᱚᱱ ᱵᱟᱲᱟᱭᱟ ᱚᱱᱟ ᱯᱩᱥᱛᱚᱠ ᱟᱠᱟᱨ ᱛᱮᱵᱚᱱ ᱛᱮᱭᱟᱨᱟ ᱥᱮᱵᱚᱱ ᱚᱞ ᱫᱚᱦᱚᱭᱟ ᱟᱨᱵᱚᱱ ᱪᱷᱟᱯᱟ ᱥᱚᱫᱚᱨ ᱠᱟᱛᱮᱫ ᱵᱚᱱ ᱫᱚᱦᱚ ᱠᱟᱜᱼᱟ ᱡᱟᱛᱮ ᱛᱟᱭᱚᱢ ᱫᱟᱨᱟᱢ ᱟᱵᱚᱨᱮᱱ ᱜᱤᱫᱽᱨᱟᱹ ᱠᱚ ᱱᱚᱣᱟ ᱵᱟᱲᱟᱭ ᱠᱟᱛᱮᱫ ᱠᱚ ᱫᱤᱥᱟᱹ ᱫᱚᱦᱚᱭ ᱢᱟ